ᱤᱧᱫᱚ ᱢᱟᱲᱟᱝ ᱜᱤᱫᱽᱨᱟᱹ ᱠᱷᱚᱱᱜᱮ ᱯᱟᱲᱦᱟᱜ ᱫᱚᱧ ᱪᱟᱞᱟᱜ ᱜᱮᱭᱟ ᱛᱟᱦᱮᱱᱚᱜ ᱟᱨ ᱯᱟᱲᱦᱟᱣ ᱥᱟᱶ ᱥᱟᱶᱛᱮ ᱜᱤᱫᱽᱨᱟᱹ ᱠᱷᱚᱱᱜᱮ ᱟᱸᱠᱟᱣ ᱵᱮᱱᱟᱣ ᱫᱚ ᱟᱹᱰᱤ ᱨᱟᱹᱥᱠᱟᱹᱧ ᱵᱩᱡᱷᱟᱹᱣᱟ ᱛᱟᱦᱮᱱᱚᱜ ᱚᱱᱟ ᱟᱸᱠᱟᱣ ᱵᱮᱱᱟᱣ ᱨᱮᱫᱚ ᱤᱧᱫᱚ ᱟᱹᱰᱤᱧ ᱢᱟᱱᱮ ᱪᱮᱫ ᱠᱚ ᱢᱮᱱᱟ ᱪᱷᱚᱵᱤ ᱟᱸᱠᱟᱣ ᱵᱮᱱᱟᱣ ᱫᱚ ᱟᱹᱰᱤᱧ ᱵᱟᱰᱟᱭᱟ ᱛᱟᱦᱮᱱᱟ ᱟᱨ ᱤᱧᱫᱚ ᱯᱮ ᱢᱟᱦᱟ ᱫᱚ ᱵᱟᱝ ᱟᱸᱠᱟᱣ ᱥᱟᱱᱟᱧᱟ ᱥᱤᱸᱜᱤ ᱢᱟᱦᱟ ᱚᱛᱮ ᱢᱟᱦᱟ ᱟᱨ ᱵᱟᱞᱮ ᱢᱟᱦᱟ ᱟᱨ ᱤᱱᱟᱹ ᱦᱤᱞᱳᱜ ᱫᱚ ᱠᱤᱛᱟᱹᱵ ᱠᱚ ᱰᱷᱮᱨ ᱯᱟᱲᱦᱟᱜ ᱟᱹᱧ ᱟᱨ ᱢᱟᱱᱮ ᱨᱩᱴᱤᱱ ᱤᱧ ᱵᱮᱱᱟᱣ ᱟᱠᱟᱫᱼᱟ ᱚᱱᱟ ᱨᱩᱴᱤᱱ ᱨᱮ ᱡᱟᱦᱟᱸ ᱡᱟᱦᱟᱱᱟᱜ ᱤᱧ ᱚᱞ ᱟᱠᱟᱫᱼᱟ ᱤᱱᱟᱹ ᱦᱤᱞᱳᱜ ᱫᱚ ᱚᱱᱟᱜᱤᱧ ᱯᱟᱲᱦᱟᱜᱼᱟ ᱟᱨ ᱥᱤᱸᱜᱤ ᱢᱟᱦᱟ ᱦᱤᱞᱳᱜ ᱟᱨ ᱚᱛᱮ ᱢᱟᱦᱟ ᱟᱨ ᱵᱟᱞᱮ ᱢᱟᱦᱟ ᱩᱱ ᱥᱚᱢᱚᱭ ᱫᱚ ᱵᱟᱹᱧ ᱟᱸᱠᱟᱣᱟ ᱪᱷᱚᱵᱤ ᱟᱸᱠᱟᱣ ᱵᱟᱹᱧ ᱵᱮᱱᱟᱣᱟ ᱩᱱ ᱥᱚᱢᱚᱭ ᱫᱚ ᱟᱨ ᱯᱟᱲᱦᱟᱣ ᱥᱟᱶ ᱥᱟᱶᱛᱮ ᱚᱲᱟᱜ ᱨᱮᱭᱟᱜ ᱠᱟᱹᱢᱤ ᱦᱚᱸᱧ ᱠᱟᱹᱢᱤ ᱜᱮᱭᱟ ᱟᱨ ᱚᱱᱟ ᱠᱚ ᱥᱟᱶ ᱥᱟᱶᱛᱮ ᱡᱚᱛᱚᱣᱟᱜ ᱜᱤᱧ ᱪᱤᱠᱟᱹᱭᱟ ᱟᱨ ᱪᱮᱫ ᱠᱚ ᱢᱮᱱᱟ ᱟᱸᱠᱟᱣ ᱵᱮᱱᱟᱣ ᱵᱷᱟᱹᱜᱤ ᱴᱷᱤᱠ ᱜᱤᱧ ᱵᱟᱰᱟᱭᱟ ᱟᱨ ᱡᱟᱦᱟᱸ ᱨᱩᱴᱤᱤᱱ ᱨᱮ ᱡᱟᱦᱟᱸ ᱯᱚᱛᱚᱵ ᱚᱠᱟ ᱦᱤᱞᱳᱜ ᱯᱟᱲᱦᱟᱣ ᱛᱤᱱᱟᱹᱜ ᱜᱷᱟᱹᱲᱤᱡ ᱯᱟᱲᱦᱟᱣ ᱦᱩᱭᱩᱜᱼᱟ ᱚᱱᱟ ᱠᱚ ᱨᱮᱱᱟᱜ ᱦᱚᱸᱧ ᱚᱞ ᱟᱠᱟᱫ ᱜᱮᱭᱟ ᱟᱨ ᱱᱤᱱᱟᱹᱜ ᱵᱟᱡᱮ ᱠᱷᱚᱱ ᱱᱤᱱᱟᱹᱜ ᱫᱚ ᱠᱟᱹᱢᱤᱭᱟᱹᱧ ᱱᱤᱱᱟᱹᱜ ᱠᱷᱚᱱ ᱱᱤᱱᱟᱹᱜ ᱫᱚᱧ ᱯᱟᱲᱦᱟᱜᱼᱟ ᱚᱱᱟ ᱨᱩᱴᱤᱱ ᱨᱮ ᱡᱟᱦᱟᱸ ᱞᱮᱠᱟᱧ ᱚᱞ ᱟᱠᱟᱫᱼᱟ ᱚᱱᱠᱟ ᱜᱮ ᱤᱧᱫᱚᱧ ᱠᱟᱹᱢᱤᱭᱟ ᱟᱨ ᱪᱷᱚᱵᱤ ᱟᱸᱠᱟᱣ ᱫᱚ ᱟᱹᱰᱤᱧ ᱠᱩᱥᱤᱭᱟᱜᱼᱟ ᱟᱨ ᱥᱚᱯᱛᱟ ᱨᱮ ᱯᱮ ᱢᱟᱦᱟ ᱪᱷᱰᱟᱣ ᱠᱟᱛᱮᱫ ᱫᱤᱱᱜᱮ ᱟᱸᱠᱟᱣ ᱫᱚ ᱵᱮᱱᱟᱣᱟ ᱠᱷᱟᱹᱞᱤ ᱯᱮ ᱢᱟᱦᱟ ᱜᱮ ᱱᱟᱦᱟᱸᱜ ᱟᱸᱠᱟᱣ ᱫᱚ ᱵᱟᱹᱧ ᱟᱸᱠᱟᱣᱟ ᱟᱨ ᱚᱱᱟ ᱥᱟᱶᱛᱮ ᱫᱤᱱᱟᱹᱢ ᱦᱤᱞᱳᱜ ᱨᱮᱭᱟᱜ ᱨᱩᱴᱤᱱ ᱵᱮᱱᱟᱣ ᱟᱠᱟᱫ ᱟᱹᱧ ᱚᱱᱟ ᱡᱟᱦᱟᱸ ᱞᱮᱠᱟᱧ ᱠᱟᱹᱢᱤᱭᱟ ᱚᱱᱠᱟ ᱜᱤᱧ ᱠᱟᱹᱢᱤᱭᱟ ᱟᱨ ᱟᱫᱚ ᱚᱱᱟ ᱨᱩᱴᱤᱱ ᱦᱤᱥᱟᱹᱵ ᱛᱮᱜᱮ ᱠᱟᱹᱢᱤᱭᱟᱹᱧ